ᱥᱮᱫᱟᱭ ᱫᱚ ᱛᱟᱦᱮᱸ ᱠᱟᱱᱟ ᱥᱮᱨᱢᱟ ᱫᱟᱜ ᱛᱮᱠᱩ ᱪᱟᱥᱮᱫ ᱠᱟᱱ ᱛᱟᱦᱮᱱᱟ ᱥᱮᱨᱢᱟ ᱫᱟᱜ ᱧᱩᱨᱩᱜᱼᱟ ᱜᱟᱹᱪᱷᱤᱠᱩ ᱟᱯᱷᱚᱨᱟ ᱛᱟᱯᱚᱨᱮ ᱛᱩᱛᱟᱠᱩ ᱨᱚᱦᱚᱭ ᱟᱠᱩ ᱠᱟᱰᱟ ᱱᱟᱦᱮᱞ ᱛᱮᱠᱩ ᱥᱤᱭᱮᱫ ᱠᱟᱱᱛᱟᱦᱮᱱᱟ ᱟᱨᱠᱩ ᱨᱚᱦᱚᱭᱟ ᱥᱤᱨᱤᱧ ᱥᱤᱨᱤᱧ ᱛᱮᱞᱮ ᱨᱚᱦᱚᱭᱟ ᱛᱟᱯᱚᱨᱮ ᱧᱮᱛᱟᱨ ᱫᱚ ᱟᱭᱢᱟ ᱯᱚᱨᱤ ᱵᱚᱨᱛᱚᱱ ᱦᱩᱭ ᱟᱠᱟᱱᱟ ᱧᱮᱛᱟᱨ ᱫᱚ ᱢᱮᱥᱤᱱ ᱛᱩᱫ ᱟᱠᱟᱱᱟ ᱱᱟᱱᱟᱱ ᱨᱚᱠᱚᱢ ᱥᱟᱱᱟᱢᱜᱤ ᱢᱮᱥᱤᱱ ᱛᱮᱠᱩ ᱪᱟᱥᱮᱫᱟ ᱥᱟᱵᱢᱟᱨᱥᱟᱞ ᱛᱮᱠᱩ ᱪᱟᱥᱫᱟ ᱧᱮᱛᱟᱨ ᱫᱚ ᱛᱟᱯᱚᱨᱮ ᱧᱮᱛᱟᱨ ᱫᱚ ᱟᱭᱢᱟ ᱡᱩᱜᱜᱤ ᱯᱟᱞᱴᱟᱣ ᱟᱠᱟᱱᱟ ᱧᱮᱛᱟᱨ ᱫᱚ ᱢᱟᱱᱮ ᱥᱟᱨᱟ ᱢᱟᱥᱜᱤᱠᱩ ᱪᱟᱥᱫᱟ ᱠᱷᱚᱨᱟ ᱵᱚᱨᱥᱟ ᱡᱚᱛᱚᱨᱚᱠᱚᱢ ᱜᱮᱠᱩ ᱪᱟᱥᱫᱟ